ᱞᱩᱜᱩ ᱵᱩᱨᱩ ᱠᱟᱱᱴᱟᱵᱟᱹᱲᱤ ᱯᱟᱠᱲᱟ ᱯᱟᱴ ᱥᱚᱱᱟ ᱜᱟᱰᱚ ᱟᱨ ᱚᱱᱟ ᱥᱟᱶᱛᱮ ᱡᱟᱱᱛᱟᱲ ᱡᱟᱦᱮᱨ ᱚᱱᱟ ᱠᱚᱨᱮ ᱦᱚᱲ ᱠᱚ ᱵᱮᱥ ᱠᱚ ᱥᱮᱱᱚᱜᱼᱟ ᱚᱱᱟ ᱜᱮ ᱵᱚᱸᱜᱟ ᱵᱳᱨᱳ ᱨᱮᱭᱟᱜ ᱤᱥᱛᱷᱚᱞ ᱫᱚ ᱢᱮᱱᱟᱜᱼᱟ